ᱦᱮᱞᱳ ᱦᱮᱸ ᱦᱮᱸ ᱦᱮᱸ ᱦᱮᱸ ᱞᱟᱹᱭ ᱢᱮ ᱚ ᱪᱟᱥ ᱫᱚ ᱟᱭᱢᱟ ᱠᱤᱪᱷᱩᱜᱮ ᱦᱩᱭᱩᱜᱚᱜ ᱠᱟᱱᱟ ᱡᱮᱢᱚᱱ ᱱᱚᱛᱮ ᱫᱚ ᱠᱟᱡᱟᱠ ᱪᱟᱥ ᱦᱩᱭᱩᱜ ᱠᱟᱱᱟ ᱦᱩᱲᱩ ᱛᱟᱨᱯᱚᱨᱮ ᱢᱮᱱᱟᱜᱼᱟ ᱡᱚᱱᱰᱨᱟ ᱛᱟᱨᱯᱚᱨᱮ ᱢᱮᱱᱟᱜᱼᱟ ᱛᱩᱲᱤ ᱯᱟᱹᱴᱩᱭᱟᱹ ᱜᱩᱦᱩᱢ ᱚᱱᱟᱠᱚ ᱢᱮᱱᱟᱜᱼᱟ ᱟᱨᱚ ᱚᱱᱟᱠᱚ ᱤᱭᱟᱹ ᱠᱟᱛᱮᱫ ᱛᱟᱨᱯᱚᱨᱮ ᱢᱮᱱᱟᱜᱼᱟ ᱡᱮᱢᱚᱱ ᱥᱚᱵᱡᱤ ᱠᱚᱣᱟᱜ ᱡᱮᱢᱚᱱ ᱥᱚᱵᱡᱤ ᱫᱚ ᱦᱩᱭᱩᱜ ᱠᱟᱱᱟ ᱠᱟᱨᱞᱟ ᱛᱟᱯᱚᱨᱮ ᱯᱚᱴᱚᱞ ᱟᱹᱞᱩ ᱡᱷᱤᱸᱜᱟᱹ ᱚᱱᱟᱠᱚ ᱪᱟᱥ ᱦᱩᱭᱩᱜ ᱠᱟᱱᱟ ᱛᱟᱨᱯᱚᱨᱮ ᱚᱱᱟ ᱤᱭᱟᱹ ᱠᱚ ᱯᱮᱸᱭᱟᱡ ᱨᱟᱹᱥᱩᱱ ᱟᱫᱷᱮ ᱥᱟᱥᱟᱝ ᱚᱱᱟᱠᱚ ᱡᱚᱛᱚᱜᱮ ᱪᱟᱥ ᱦᱩᱭᱩᱜ ᱠᱟᱱᱟ ᱱᱤᱭᱟᱹ ᱟᱞᱮ ᱩᱛᱛᱚᱨ ᱫᱤᱱᱟᱡᱽᱯᱩᱨ ᱨᱮᱫᱚ ᱡᱮᱢᱚᱱ ᱱᱤᱛᱚᱜ ᱱᱤᱭᱟᱹᱞᱮ ᱪᱟᱥ ᱠᱮᱫᱟ ᱡᱮᱢᱚᱱ ᱱᱤᱭᱟᱹ ᱱᱤᱛᱚᱜ ᱦᱚᱜᱼᱚᱭ ᱱᱤᱛᱚᱜ ᱱᱤᱭᱟᱹ ᱫᱚ ᱦᱩᱭ ᱟᱠᱟᱱᱟ ᱡᱮᱢᱚᱱ ᱱᱤᱭᱟᱹ ᱤᱭᱟᱹ ᱨᱮᱜᱮ ᱱᱤᱭᱟᱹ ᱫᱚᱞᱮ ᱤᱭᱟᱹᱭᱟ ᱡᱚᱱᱰᱨᱟ ᱞᱮ ᱯᱷᱚᱴᱟ ᱨᱟᱠᱟᱵᱟ ᱱᱤᱭᱟᱹ ᱯᱷᱚᱴ ᱨᱟᱠᱟᱵ ᱵᱟᱲᱟ ᱠᱟᱛᱮᱫ ᱟᱨᱦᱚᱸ ᱤᱭᱟᱹᱞᱮ ᱞᱟᱜᱟᱣᱟ ᱯᱟᱹᱴᱷᱩᱭᱟᱹ ᱟᱨ ᱚᱠᱟᱫᱚ ᱦᱩᱲᱩ ᱚᱱᱟᱠᱚ ᱡᱮᱢᱚᱱ ᱟᱭᱢᱟᱜᱮ ᱱᱚᱛᱮ ᱫᱚ ᱦᱩᱭᱩᱜ ᱠᱟᱱᱟ ᱡᱮᱢᱚᱱ ᱟᱯᱮ ᱚᱱᱛᱮ ᱫᱚ ᱵᱟᱸᱠᱩᱲᱟ ᱥᱮᱡ ᱫᱚ ᱪᱮᱫ ᱠᱚ ᱯᱷᱚᱥᱚᱞ ᱦᱩᱭᱩᱜᱚᱜ

ᱦᱮᱸ ᱢᱟ ᱟᱪᱪᱷᱟ ᱡᱚᱦᱟᱨ ᱦᱮᱸ ᱟᱪᱪᱷᱟ ᱪᱷᱟ ᱦᱮᱸ ᱦᱚᱦᱟᱨ ᱜᱮ